ᱤᱧᱟᱹᱜ ᱥᱩᱨ ᱥᱩᱯᱩᱨ ᱨᱮ ᱢᱤᱫᱴᱷᱮᱱ ᱴᱚᱴᱷᱟᱨᱮ ᱠᱷᱤᱥᱴᱟᱱ ᱫᱷᱚᱨᱢᱚ ᱢᱮᱱᱟᱜᱼᱟ ᱚᱱᱟ ᱠᱨᱤᱥ ᱚᱸᱰᱮ ᱫᱚ ᱮᱠᱮᱱ ᱠᱷᱤᱥᱴᱨᱟᱱ ᱫᱷᱚᱨᱢᱚ ᱜᱮᱠᱚ ᱪᱟᱞᱟᱜᱼᱟ ᱚᱱᱟ ᱜᱤᱨᱡᱟᱹ ᱚᱲᱟᱜ ᱨᱮ ᱟᱹᱰᱤ ᱨᱟᱹᱥᱠᱟᱹ ᱨᱚᱢᱚᱡ ᱥᱟᱞᱟᱜ ᱠᱚ ᱜᱤᱨᱡᱟᱭᱟ ᱟᱨ ᱜᱷᱟᱹᱲᱤ ᱜᱷᱟᱹᱲᱤ ᱜᱤᱧ ᱧᱮᱞᱟ ᱟᱨᱤᱧ ᱟᱸᱜᱚᱡᱟ ᱥᱮ ᱟᱠᱚ ᱡᱟᱦᱟᱱᱟᱜ ᱯᱚᱨᱚᱵᱽ ᱯᱟᱹᱞᱟᱹᱭ ᱨᱟᱹᱥᱠᱟᱹ ᱨᱚᱢᱚᱡ ᱢᱤᱫ ᱥᱟᱶ ᱛᱮᱠᱚ ᱠᱚᱨᱟᱣᱟ ᱟᱨ ᱟᱠᱚ ᱡᱚᱛᱚ ᱠᱷᱚᱱ ᱢᱟᱨᱟᱝ ᱯᱚᱨᱚᱵᱽ ᱫᱚ ᱠᱟᱱ ᱛᱟᱠᱳᱱᱟ ᱯᱚᱸᱪᱤᱥᱮ ᱰᱤᱥᱮᱢᱵᱚᱨ ᱚᱱᱟ ᱦᱤᱞᱳᱜ ᱫᱚ ᱡᱤᱥᱩ ᱠᱷᱤᱥᱴᱚᱭ ᱡᱟᱱᱟᱢ ᱞᱮᱱᱟ ᱚᱱᱟ ᱦᱤᱞᱳᱜ ᱫᱚ ᱡᱚᱛᱚᱦᱚᱲ ᱟᱹᱰᱤ ᱨᱟᱹᱥᱠᱟᱹ ᱨᱚᱢᱚᱡ ᱥᱟᱞᱟᱜ ᱚᱱᱟ ᱯᱚᱨᱚᱵ ᱠᱚ ᱯᱟᱞᱚᱱᱟ